ᱦᱮᱞᱳ ᱡᱚᱦᱟᱨ ᱜᱮ ᱤᱧ ᱱᱤᱨᱚᱧᱡᱚᱱ ᱥᱚᱨᱮᱱ ᱢᱟᱫᱷᱟᱭᱯᱩᱨ ᱠᱷᱚᱱᱤᱧ ᱢᱮᱱᱮᱫᱟ ᱱᱚᱣᱟ ᱠᱤ ᱥᱟᱜᱮᱱ ᱥᱟᱠᱟᱢ ᱨᱮᱸᱥᱛᱳᱨᱟ ᱤᱧ ᱤᱧ ᱨᱮᱱ ᱜᱟᱛᱮ ᱠᱚ ᱞᱟᱹᱜᱤᱫ ᱠᱤᱪᱷᱩ ᱡᱚᱢᱟᱜ ᱚᱰᱟᱨ ᱨᱮᱱᱟᱜ ᱢᱮᱱᱟᱜ ᱛᱤᱧᱟᱹ ᱟᱯᱮ ᱠᱚ ᱟᱯᱮ ᱠᱤ ᱥᱚᱢᱚᱭ ᱢᱚᱛᱚ ᱚᱱᱟ ᱚᱰᱟᱨ ᱯᱮ ᱮᱢ ᱫᱟᱲᱮᱭᱟᱜᱼᱟ ᱛᱟᱦᱞᱮ ᱤᱧ ᱛᱚᱱᱫᱩᱨᱤ ᱨᱩᱴᱤ ᱫᱚᱥ ᱯᱤᱥ ᱪᱤᱠᱮᱱ ᱪᱤᱞᱤ ᱯᱩᱱ ᱯᱞᱮᱹᱴ ᱥᱟᱶᱛᱮ ᱵᱟᱨ ᱯᱞᱮᱹᱴ ᱥᱞᱟᱴ ᱱᱚᱣᱟ ᱫᱚᱨᱠᱟᱨᱤᱧ ᱠᱟᱱᱟ ᱱᱚᱣᱟ ᱚᱰᱟᱨ ᱟᱯᱮ ᱢᱟᱫᱷᱟᱭᱯᱩᱨ ᱨᱮᱱᱟᱜ ᱨᱟᱥᱛᱟ ᱱᱚᱢᱵᱚᱨ ᱮᱠᱥᱚ ᱫᱩ ᱚᱲᱟᱜ ᱱᱟᱢᱵᱟᱨ ᱯᱟᱸᱥᱥᱳ ᱛᱤᱱ ᱨᱮ ᱞᱚᱜᱚᱱ ᱢᱟᱪᱷᱟ ᱛᱮ ᱮᱢ ᱮᱢ ᱦᱚᱴᱚ ᱠᱟᱜ ᱯᱮ ᱥᱟᱶᱛᱮ ᱠᱮᱥ ᱚᱱ ᱰᱮᱞᱤᱵᱷᱟᱨᱤ ᱡᱟᱦᱟᱸ ᱫᱚ ᱦᱮᱡ ᱞᱮᱱᱠᱷᱟᱱ ᱜᱮ ᱱᱚᱰᱮ ᱠᱷᱚᱱᱤᱧ ᱮᱢᱟᱣ ᱟᱯᱮᱭᱟ ᱡᱚᱦᱟᱨ